ᱦᱮᱸ ᱟᱞᱮ ᱟᱹᱛᱩ ᱥᱩᱨ ᱤᱥᱠᱩᱞ ᱥᱩᱨ ᱨᱮ ᱯᱚᱛᱚᱵ ᱞᱟᱭᱵᱮᱨᱤ ᱯᱚᱛᱚᱵ ᱢᱮᱱᱟᱜᱼᱟ ᱚᱸᱰᱮ ᱟᱹᱛᱩ ᱨᱮᱱ ᱟᱭᱢᱟ ᱦᱚᱲᱜᱮ ᱪᱟᱞᱟᱣ ᱠᱟᱛᱮᱫ ᱠᱚ ᱯᱟᱲᱦᱟᱣ ᱫᱟᱲᱮᱭᱟᱜᱼᱟ ᱥᱮ ᱤᱧᱦᱚᱸᱧ ᱯᱟᱲᱦᱟᱣ ᱟᱠᱟᱱᱟ ᱚᱸᱰᱮ ᱫᱚ ᱡᱚᱛᱚ ᱠᱚᱜᱮ ᱪᱟᱞᱟᱣ ᱠᱟᱛᱮᱫ ᱯᱟᱲᱦᱟᱣ ᱞᱮᱠᱷᱟᱱ ᱠᱳᱱᱳ ᱚᱥᱩᱵᱤᱫᱷᱟ ᱫᱚ ᱵᱟᱹᱱᱩᱜᱼᱟ ᱛᱚᱵᱮ ᱡᱚᱛᱚ ᱦᱚᱲᱫᱚ ᱵᱟᱝᱠᱚ ᱪᱟᱞᱟᱜᱼᱟ ᱠᱤᱪᱷᱩ ᱠᱤᱪᱷᱩ ᱦᱚᱲᱠᱚ ᱪᱟᱞᱟᱜᱼᱟ ᱟᱨ ᱚᱸᱰᱮ ᱠᱚ ᱯᱟᱲᱦᱟᱣᱟ ᱟᱨ ᱟᱹᱰᱤ ᱨᱚᱠᱚᱢ ᱥᱮᱪᱮᱫ ᱥᱮᱪᱮᱫ ᱨᱮᱱᱟᱜ ᱴᱷᱟᱶ ᱠᱚ ᱦᱟᱢᱮᱴᱟ ᱤᱧᱦᱚᱸ ᱚᱸᱰᱮ ᱟᱭᱢᱟ ᱫᱤᱱᱜᱤᱧ ᱯᱟᱲᱦᱟᱣ ᱟᱠᱟᱱᱟ ᱚᱱᱟᱛᱮ ᱡᱟᱱᱤᱡ ᱟᱹᱰᱤ ᱱᱟᱯᱟᱭ ᱦᱩᱭ ᱠᱟᱱ ᱛᱤᱧᱟᱹ ᱤᱧ ᱵᱩᱡᱷᱟᱹᱣ ᱫᱟᱲᱮᱭᱟᱜ ᱠᱟᱱᱟ